ᱟᱞᱮᱭᱟᱜ ᱫᱚ ᱫᱷᱚᱨᱚᱢ ᱵᱚᱞᱛᱮ ᱟᱞᱮᱭᱟᱜ ᱫᱚ ᱢᱟᱱᱮ ᱥᱚᱨᱦᱟᱭ ᱫᱷᱚᱨᱚᱢ ᱫᱚ ᱟᱞᱮᱭᱟᱜ ᱢᱤᱫᱴᱟᱱ ᱯᱚᱨᱚᱵᱽ ᱥᱚᱨᱦᱟᱭ ᱯᱚᱨᱚᱵᱽ ᱨᱮ ᱢᱤᱫᱴᱟᱝ ᱡᱚᱛᱚᱦᱚᱲ ᱜᱮ ᱢᱤᱫ ᱠᱟᱛᱮᱫ ᱥᱮ ᱡᱚᱛᱚ ᱦᱚᱲ ᱢᱤᱫ ᱴᱷᱮᱡ ᱠᱟᱛᱮᱫ ᱵᱚᱸᱜᱟᱼᱵᱳᱨᱳ ᱴᱷᱮᱡ ᱢᱟᱱᱮ ᱩᱯᱟᱹᱥ ᱠᱟᱛᱮᱫ ᱞᱮ ᱱᱮᱦᱚᱨᱚᱜᱼᱟ ᱟᱨ ᱛᱟᱨᱯᱚᱨ ᱢᱚᱡᱽ ᱛᱮ ᱯᱩᱡᱟᱹ ᱯᱟᱴᱟ ᱦᱩᱭ ᱠᱟᱛᱮᱫ ᱢᱚᱡᱽ ᱛᱮ ᱡᱚᱛᱚ ᱦᱚᱲ ᱢᱤᱫ ᱥᱚᱝᱜᱮ ᱛᱮ ᱧᱩᱭᱟᱞᱮ ᱡᱚᱢ ᱟᱞᱮ ᱡᱚᱛᱚ ᱢᱤᱫ ᱥᱚᱝᱜᱮ ᱛᱮ ᱨᱟᱹᱥᱠᱟᱹᱜ ᱟᱞᱮ ᱛᱟᱦᱮᱱᱟᱞᱮ ᱟᱨ ᱡᱚᱛᱚ ᱯᱮᱲᱟ ᱠᱚᱞᱮ ᱱᱮᱣᱛᱟ ᱠᱚᱣᱟ ᱫᱟᱫᱟ ᱛᱟᱠᱚ ᱛᱮᱧᱟᱝ ᱛᱟᱠᱚ ᱠᱩᱢᱟᱹᱝ ᱛᱟᱠᱚ ᱵᱷᱟᱭ ᱵᱳᱱ ᱟᱨᱠᱤ ᱥᱚᱵᱟᱭ ᱢᱤᱫ ᱥᱚᱝᱜᱮ ᱛᱮ ᱡᱚᱢ ᱟᱞᱮ ᱧᱩᱭ ᱟᱞᱮ ᱢᱤᱫ ᱥᱚᱝᱜᱮ ᱨᱮ ᱨᱟᱹᱥᱠᱟᱹᱜ ᱟᱞᱮ ᱢᱤᱫ ᱥᱚᱝᱜᱮᱛᱮ ᱛᱟᱦᱮᱱᱟᱞᱮ ᱟᱨ ᱡᱚᱛᱚ ᱦᱚᱲᱜᱮ ᱢᱤᱫ ᱥᱚᱝᱜᱮ ᱛᱮᱞᱮ ᱥᱟᱵ ᱠᱟᱛᱮᱫ ᱞᱮ ᱮᱱᱮᱡᱚᱜᱼᱟ ᱛᱚ ᱟᱞᱮᱭᱟᱜ ᱫᱚ ᱱᱚᱣᱟᱜᱮ ᱫᱷᱚᱨᱚᱢ ᱛᱟᱞᱮ ᱡᱟᱦᱟᱸᱭ ᱡᱟᱦᱟᱸᱭ ᱥᱚᱝᱜᱮ ᱜᱮ ᱡᱟᱦᱟᱸ ᱞᱮᱠᱟᱜᱮ ᱢᱮᱱᱟᱭ ᱮᱱᱦᱤᱞᱳᱜ ᱫᱚ ᱥᱚᱨᱦᱟᱭ ᱯᱚᱨᱚᱵᱽ ᱨᱮ ᱡᱚᱛᱚ ᱦᱚᱲᱜᱮ ᱞᱟᱸᱫᱟ ᱨᱚᱲ ᱡᱚᱛᱚ ᱦᱚᱲ ᱜᱮ ᱢᱤᱫ ᱥᱚᱝᱜᱮ ᱟᱨᱠᱤᱞᱮ ᱛᱟᱦᱮᱱᱟ